ᱟᱹᱛᱩ ᱴᱚᱞᱟ ᱨᱮᱱ ᱠᱚᱲᱟ ᱠᱚᱫᱚ ᱡᱮᱢᱚᱱ ᱢᱮᱱᱟᱜ ᱛᱟᱠᱚᱣᱟ ᱯᱷᱩᱴᱵᱚᱞ ᱟᱨ ᱮᱢᱱᱤ ᱱᱚᱝᱠᱟᱱ ᱠᱷᱮᱞᱳᱰ ᱤᱭᱟᱹ ᱢᱮᱱᱟᱜᱼᱟ ᱡᱮᱢᱚᱱ ᱵᱟᱡᱟᱨ ᱠᱚᱨᱮᱱ ᱤᱭᱟᱹ ᱠᱚᱫᱚ ᱢᱮᱱᱟᱜ ᱛᱟᱠᱚᱣᱟ ᱩᱱᱠᱩ ᱫᱚ ᱢᱚᱨᱱᱤᱝ ᱮᱢᱱᱤ ᱠᱨᱤᱠᱮᱴ ᱱᱚᱜᱼᱚ ᱱᱚᱝᱠᱟᱱ ᱤᱭᱟᱹ ᱢᱮᱱᱟᱜ ᱛᱟᱠᱚᱣᱟ ᱟᱨ ᱟᱵᱚ ᱟᱵᱚ ᱱᱚᱣᱟ ᱟᱹᱛᱩ ᱴᱚᱴᱷᱟ ᱨᱮᱱ ᱠᱚᱲᱟ ᱠᱚᱫᱚ ᱵᱚᱞ ᱮᱱᱮᱡ ᱠᱷᱮᱞᱳ ᱦᱮᱯᱨᱟᱣ ᱱᱤᱭᱟᱹ ᱠᱚᱜᱮ ᱢᱮᱱᱟᱜᱼᱟ ᱛᱚᱵᱮ ᱟᱨᱦᱚᱸ ᱮᱢᱱᱤ ᱜᱮᱢᱮᱧ ᱢᱮᱱᱟᱜᱼᱟ ᱢᱚᱡᱽ ᱢᱚᱡᱽ ᱡᱤᱱᱤᱥ ᱟᱨᱦᱚᱸ ᱤᱭᱟᱹ ᱢᱮᱱᱟᱜᱼᱟ ᱜᱟᱛᱮ ᱱᱚᱝᱠᱟᱱ ᱤᱭᱟᱹ ᱢᱮᱱᱟᱜᱼᱟ ᱟᱨᱦᱚᱸ ᱮᱢᱱᱤ ᱢᱚᱡᱽ ᱢᱚᱡᱽ ᱡᱤᱱᱤᱥ ᱢᱮᱱᱟᱜᱚᱜᱼᱟ